ᱦᱳᱭ ᱤᱧ ᱫᱚ ᱠᱚᱞ ᱨᱮᱭᱟᱜ ᱫᱟᱜ ᱤᱧ ᱧᱟᱢ ᱜᱮᱭᱟ ᱢᱮᱱᱠᱷᱟᱱ ᱯᱟᱹᱦᱤᱞ ᱫᱚ ᱛᱟᱦᱮᱸ ᱠᱟᱱᱟ ᱠᱩᱧ ᱟᱨ ᱱᱤᱭᱟᱹ ᱚᱠᱛᱚ ᱫᱚ ᱠᱚᱞ ᱦᱩᱭᱟᱠᱟᱱᱟ ᱢᱮᱱᱠᱷᱟᱱ ᱠᱩᱧ ᱨᱮᱫᱚ ᱮᱠᱷᱚᱱ ᱟᱨ ᱫᱟᱜ ᱟᱹᱜᱩ ᱵᱟᱝ ᱜᱟᱱᱚᱜᱼᱟ ᱚᱸᱰᱮ ᱮᱠᱷᱚᱱ ᱫᱚ ᱵᱩᱜᱤᱛᱮ ᱢᱚᱭᱞᱟ ᱠᱚ ᱱᱚᱝᱨᱟ ᱠᱚ ᱡᱚᱢᱟ ᱟᱠᱟᱱᱟ ᱚᱱᱟ ᱦᱩᱭ ᱛᱮ ᱨᱳᱜᱽ ᱡᱟᱞᱟ ᱦᱚᱸ ᱦᱩᱭᱩᱜ ᱠᱟᱱᱟ ᱚᱱᱟ ᱠᱷᱟᱹᱛᱤᱨ ᱱᱚᱣᱟ ᱚᱠᱛᱚ ᱫᱚ ᱠᱚᱞ ᱦᱩᱭ ᱟᱠᱟᱱᱟ ᱢᱮᱱᱠᱷᱟᱱ ᱜᱚᱴᱟ ᱫᱤᱥᱚᱢ ᱨᱮᱜᱤᱠᱚᱞ ᱫᱚ ᱢᱮᱱᱟᱜᱼᱟ ᱥᱮᱛᱟᱜ ᱤᱨᱟᱹᱞ ᱚᱠᱛᱚ ᱨᱮ ᱫᱟᱜ ᱟᱞᱮ ᱧᱟᱢᱛᱮ ᱢᱮᱱᱠᱷᱟᱱ ᱫᱚ ᱫᱟᱜ ᱜᱮ ᱟᱵᱚᱣᱟᱜ ᱡᱤᱭᱚᱱ ᱫᱚ ᱫᱟᱜ ᱵᱮᱜᱚᱨ ᱫᱚ ᱠᱟᱹᱢᱤ ᱜᱮ ᱵᱟᱝ ᱜᱟᱱᱚᱜᱼᱟ ᱫᱟᱜ ᱛᱮᱜᱮ ᱫᱟᱠᱟ ᱩᱛᱩ ᱠᱷᱚᱱ ᱮᱦᱚᱵ ᱠᱟᱛᱮ ᱩᱱᱩᱢᱚᱜ ᱞᱩᱜᱽᱲᱤ ᱪᱚᱠᱚᱡ ᱡᱚᱛᱚ ᱠᱟᱹᱢᱤ ᱜᱮ ᱫᱟᱜ ᱛᱮ ᱢᱮᱱᱠᱷᱟᱱ ᱥᱮᱛᱟᱜ ᱟᱹᱭᱩᱵ ᱫᱷᱟᱹᱵᱤᱡ ᱠᱟᱹᱢᱤ ᱦᱚᱸ ᱫᱟᱜ ᱵᱟᱠᱚ ᱧᱟᱢ ᱞᱮᱠᱷᱟᱱ ᱢᱚᱱ ᱡᱤᱭᱚᱱ ᱫᱚ ᱨᱚᱦᱚᱲ ᱜᱮ ᱵᱩᱡᱷᱟᱹᱜᱼᱟ ᱫᱟᱜ ᱵᱟᱵᱚᱱ ᱧᱩ ᱞᱮᱠᱷᱟᱱ ᱟᱵᱚ ᱢᱟᱹᱱᱢᱤ ᱡᱩᱣᱟᱹᱛ ᱵᱟᱵᱚᱱ ᱛᱟᱦᱮᱱᱟ ᱟᱵᱩ ᱫᱚ ᱫᱟᱜ ᱠᱷᱟᱹᱛᱤᱨ ᱛᱮᱜᱮ ᱡᱤᱭᱮᱛ ᱢᱮᱱᱟᱜ ᱵᱚᱱᱟ ᱢᱮᱱᱠᱷᱟᱱ ᱟᱞᱮ ᱫᱚ ᱡᱟᱦᱟᱸ ᱠᱚᱞ ᱨᱮ ᱫᱟᱜ ᱞᱮ ᱧᱩᱭᱟ ᱚᱱᱟ ᱫᱚ ᱯᱚᱨᱤᱠᱷᱟ ᱠᱟᱛᱮᱫ ᱧᱮᱞ ᱦᱩᱭᱟᱠᱟᱱᱟ ᱡᱟᱦᱟᱛᱮ ᱫᱟᱜ ᱫᱚ ᱯᱟᱹᱨᱪᱷᱟᱹᱜᱮ ᱦᱤᱡᱩᱜ ᱠᱟᱱᱟ ᱚᱱᱟ ᱦᱩᱭᱛᱮ ᱟᱞᱮ ᱚᱱᱟ ᱫᱟᱜ ᱜᱮᱞᱮ ᱧᱩᱭᱟ ᱟᱵᱩ ᱡᱩᱫᱤ ᱫᱤᱱᱚᱢ ᱩᱨᱜᱩᱢ ᱫᱟᱜ ᱵᱚ ᱧᱩᱭᱟ ᱛᱚᱵᱮ ᱠᱷᱟᱱ ᱟᱵᱩ ᱦᱚᱲᱢᱚ ᱨᱮ ᱨᱳᱜᱽ ᱡᱟᱞᱟ ᱨᱩᱭᱟᱹ ᱵᱟᱝ ᱦᱩᱭᱩᱜ ᱛᱟᱵᱚᱱᱟ ᱫᱟᱜ ᱵᱮᱜᱚᱨ ᱛᱮ ᱱᱚᱣᱟ ᱜᱚᱴᱟ ᱫᱷᱟᱹᱨᱛᱤ ᱨᱮᱱ ᱢᱟᱹᱱᱢᱤ ᱠᱚ ᱜᱚᱡ ᱪᱟᱵᱟᱜᱼᱟ ᱫᱟᱜ ᱠᱚᱢ ᱧᱩ ᱞᱮᱱᱠᱷᱟᱱ ᱨᱩᱭᱟᱹ ᱡᱟᱞᱟ ᱦᱩᱭᱩᱜᱼᱟ ᱢᱮᱱᱠᱷᱟᱱ ᱫᱟᱜ ᱵᱮᱜᱚᱨ ᱫᱚ ᱪᱮᱫ ᱜᱮ ᱵᱟᱝ ᱫᱟᱜ ᱵᱮᱜᱚᱨ ᱪᱟᱥ ᱦᱚᱸ ᱵᱟᱝ ᱜᱟᱱᱚᱜᱼᱟ ᱟᱨ ᱟᱞᱮ ᱦᱚᱸ ᱠᱚᱞ ᱨᱮᱱᱟᱜ ᱫᱟᱜ ᱫᱚ ᱯᱟᱹᱨᱪᱦᱟᱹ ᱜᱮᱞᱮ ᱧᱟᱢᱟ